ᱡᱤᱵᱽᱼᱡᱤᱭᱟᱹᱞᱤ ᱴᱟᱺᱰᱤ ᱨᱮᱱ ᱠᱚ ᱦᱩᱭᱱᱟ ᱞᱤᱯᱤ ᱪᱮᱬᱮ ᱠᱤᱧᱪᱤᱨ ᱚᱛ ᱨᱮᱱ ᱪᱮᱬᱮ ᱪᱚᱴ ᱨᱮᱱ ᱠᱚ ᱦᱩᱭᱱᱟ ᱞᱟᱛᱟᱨ ᱨᱮᱱ ᱠᱚ ᱦᱩᱭᱱᱟ ᱜᱩᱰᱨᱤ ᱦᱚᱸ ᱛᱤᱛᱨᱤ ᱪᱚᱴ ᱨᱮᱱ ᱪᱮᱬᱮ ᱠᱟᱹᱦᱩ ᱯᱚᱛᱟᱢ ᱵᱩᱨᱩ ᱨᱮᱱ ᱠᱚ ᱦᱩᱭᱱᱟ ᱢᱟᱨᱟᱜ ᱯᱩᱦᱩᱞᱤ ᱟᱵᱟᱨ ᱮᱢᱟᱱ ᱛᱮᱭᱟᱜ ᱠᱚ ᱢᱮᱱᱟᱜ ᱠᱚᱜᱮᱭᱟ ᱴᱚᱞᱟ ᱵᱷᱤᱛᱨᱤ ᱨᱮ ᱪᱮᱬᱮ ᱠᱚᱠᱚ ᱛᱟᱦᱮᱱᱟ ᱫᱤᱭᱮ ᱵᱚᱞᱮ ᱜᱷᱟᱣᱲᱟ ᱯᱟᱣᱨᱟ ᱦᱮᱸ ᱴᱤᱜ ᱴᱚᱲᱚᱜ ᱯᱷᱩᱪᱤ ᱪᱮᱬᱮ

ᱟᱨ ᱪᱮᱬᱮ ᱢᱚᱫᱽᱫᱷᱮ ᱡᱮᱢᱚᱱ ᱞᱟᱝᱛᱤᱛᱤ ᱟᱨᱚ ᱢᱤᱫᱴᱤᱡ ᱪᱮᱬᱮ ᱠᱚ ᱢᱮᱛᱟ ᱠᱚ ᱠᱟᱱᱟ ᱵᱟᱨᱚ ᱢᱟᱹᱥᱭᱟᱹ ᱞᱮᱠᱟ ᱵᱟᱨᱚ ᱨᱚᱠᱚᱢ ᱨᱟᱜᱽ ᱟᱭ ᱦᱮᱸ ᱱᱤᱛ ᱜᱮ ᱡᱩᱫᱤᱭ ᱨᱟᱜᱟ ᱟᱨ ᱢᱤᱫ ᱜᱷᱟᱹᱲᱤᱡ ᱯᱚᱨᱮ ᱡᱩᱫᱤᱭ ᱨᱟᱜᱟ ᱟᱨ ᱢᱤᱫ ᱜᱷᱟᱹᱲᱤᱡ ᱯᱚᱨᱮ ᱡᱩᱫᱤᱭ ᱨᱟᱜᱟ ᱩᱱᱠᱩ ᱠᱚᱠᱚ ᱢᱮᱛᱟ ᱠᱚ ᱠᱟᱱᱟ ᱠᱤᱪᱷᱩ ᱪᱮᱬᱮ ᱫᱟᱨᱮ ᱰᱷᱚᱸᱰᱚᱨ ᱨᱮᱠᱚ ᱛᱟᱦᱮᱱᱟ ᱠᱤᱪᱷᱩ ᱪᱮᱬᱮ ᱥᱤᱧ ᱠᱚ ᱡᱟᱹᱯᱤᱫᱟ ᱧᱤᱫᱟᱹ ᱠᱚ ᱵᱮᱸᱜᱮᱫᱟ ᱚᱱᱠᱟᱱ ᱚᱱᱠᱟᱱ ᱪᱮᱬᱮ ᱦᱚᱸ ᱢᱮᱱᱟᱜ ᱠᱚᱣᱟ

ᱱᱤᱛᱚᱜ ᱱᱚᱝᱠᱟᱱ ᱪᱮᱬᱮ ᱦᱚᱸ ᱢᱮᱱᱟᱜ ᱠᱚᱣᱟ ᱫᱟᱜ ᱨᱮᱠᱚ ᱟᱹᱛᱤᱧᱟ ᱫᱟᱜ ᱠᱷᱚᱱ ᱦᱟᱹᱠᱩ ᱠᱚ ᱥᱟᱵ ᱩᱰᱩᱠ ᱠᱚᱣᱟ ᱚᱱᱮ ᱚᱱᱠᱟᱱ ᱪᱮᱬᱮ ᱦᱚᱸ ᱢᱮᱱᱟᱜ ᱠᱚᱜᱮᱭᱟ ᱪᱮᱬᱮ ᱚᱱᱮᱠ ᱨᱚᱠᱚᱢ ᱪᱮᱬᱮ ᱢᱮᱱᱟᱜ ᱠᱚᱣᱟ ᱟᱭᱢᱟ ᱨᱚᱠᱚᱢ ᱧᱩᱛᱩᱢ ᱵᱷᱟᱹᱞᱤ ᱠᱤ ᱥᱚᱵᱽ ᱥᱚᱢᱚᱭ ᱡᱚᱛᱚ ᱫᱚ ᱵᱟᱝ ᱞᱟᱹᱭ ᱜᱟᱱᱚᱜᱼᱟ ᱡᱮ ᱵᱚᱞᱮ ᱵᱟᱰᱟᱭ ᱵᱟᱹᱱᱩᱜᱼᱟ ᱦᱮᱸ ᱩᱱᱠᱩ ᱪᱮᱬᱮ ᱪᱤᱞᱤ ᱠᱚ ᱢᱮᱛᱟ ᱠᱚᱣᱟ ᱯᱚᱛᱟᱢ ᱢᱟᱞᱟ ᱯᱚᱛᱟᱢ ᱦᱮᱸ ᱪᱤᱞᱤ ᱠᱚᱪᱚᱝ ᱫᱤᱭᱮ ᱪᱮᱬᱮ ᱢᱮᱱᱟᱜ ᱠᱚᱣᱟ ᱫᱤᱭᱮ ᱟᱭᱢᱟ ᱱᱟᱱᱟ ᱯᱨᱚᱠᱟᱨ ᱤᱱᱟᱹ ᱤᱱᱠᱟᱹ ᱛᱮ ᱡᱮ ᱵᱚᱞᱮ ᱩᱱᱠᱩ ᱠᱚ ᱪᱮᱬᱮ ᱧᱩᱛᱩᱢ ᱠᱟᱹᱦᱩ ᱠᱚ ᱢᱮᱱᱟᱜ ᱠᱚᱣᱟ ᱟᱨ ᱯᱟᱸᱡᱷᱟᱲ ᱢᱮᱱᱟᱜ ᱠᱚᱣᱟ ᱴᱤᱜ ᱴᱚᱲᱚᱜ ᱢᱮᱱᱟᱜ ᱠᱚᱣᱟ ᱜᱤᱸᱫᱤ ᱥᱮᱸᱜᱮᱞ ᱜᱤᱫᱤ ᱨᱟᱹᱭᱞᱟᱹ ᱜᱤᱫᱤ ᱦᱮᱸ ᱚᱱᱮ ᱚᱱᱠᱟ ᱪᱮᱬᱮ ᱛᱟᱠᱚ ᱧᱩᱛᱩᱢ ᱛᱟᱠᱚ ᱟᱨᱦᱚᱸ ᱚᱱᱟ ᱜᱮᱠᱚ ᱢᱮᱛᱟ ᱠᱚ ᱠᱟᱱᱟ ᱱᱩᱠᱩ ᱠᱤᱠᱤᱨ ᱫᱟᱜ ᱨᱮᱱ ᱠᱚ ᱢᱮᱛᱟ ᱠᱚ ᱠᱟᱱᱟ ᱠᱤᱠᱤᱨ ᱴᱩᱪ ᱠᱤᱠᱤᱨ ᱚᱱᱮ ᱚᱱᱠᱟ ᱧᱩᱛᱩᱢ ᱛᱟᱠᱚ ᱯᱷᱩᱪᱤ ᱪᱮᱬᱮ ᱠᱟᱹᱴᱤᱡᱼᱠᱟᱹᱴᱤᱪᱡᱯᱷᱤᱪ ᱯᱷᱤᱪ ᱠᱚ ᱨᱟᱜᱟ ᱪᱮᱬᱮ ᱟᱨ ᱚᱱᱮ ᱚᱱᱠᱟ ᱪᱮᱬᱮ ᱧᱩᱛᱩᱢ ᱛᱟᱠᱚ ᱦᱚᱸ ᱱᱟᱱᱟ ᱯᱨᱚᱠᱟᱨ ᱧᱩᱛᱩᱢ ᱛᱟᱠᱚ ᱦᱟᱱᱟ ᱱᱚᱣᱟ ᱚᱱᱠᱟ ᱜᱮ ᱥᱮᱫᱟᱭ ᱨᱮᱠᱚ ᱤᱭᱟᱹᱣ ᱠᱟᱜ ᱠᱚᱣᱟ ᱢᱤᱫᱵᱟᱨ ᱪᱮᱬᱮ ᱦᱚᱸ ᱵᱟᱨ ᱢᱚᱠᱟ ᱜᱟᱱ ᱡᱮᱞᱮᱧ ᱛᱟᱭ ᱪᱟᱹᱬᱠᱤᱞ ᱢᱤᱫᱵᱟᱨ ᱪᱮᱬᱮ ᱢᱤᱫ ᱢᱚᱠᱟ ᱜᱟᱱ ᱦᱚᱴᱚᱜ ᱛᱟᱭ ᱠᱚᱸᱜ ᱞᱟᱲ ᱠᱚᱸᱜ ᱞᱩᱵᱩᱜ ᱠᱚᱸᱜ ᱡᱩᱫᱟᱹ ᱡᱩᱫᱟᱹ ᱧᱩᱛᱩᱢ ᱛᱟᱠᱚ ᱥᱤᱧ ᱠᱚᱸᱜ ᱧᱤᱫᱟᱹ ᱠᱚᱸᱜ ᱚᱱᱮ ᱚᱱᱠᱟ ᱪᱮᱬᱮ ᱧᱩᱛᱩᱢ ᱛᱟᱠᱚ ᱦᱚᱸ